ᱦᱮᱞᱳ ᱦᱮᱸ ᱚᱠᱚᱭ ᱫᱚᱠᱟᱱ ᱫᱟᱨᱮᱢ ᱞᱟᱹᱭᱮᱫᱟ ᱦᱮᱸ ᱠᱤᱪᱨᱤᱡ ᱦᱟᱛᱟᱣᱧ ᱞᱟᱹᱭᱮᱫ ᱠᱟᱱ ᱛᱟᱦᱮᱱᱟ ᱯᱟᱹᱧᱪᱤ ᱥᱟᱹᱲᱤ ᱢᱮᱱᱟᱜᱼᱟ ᱥᱮ ᱵᱟᱹᱱᱩᱜᱼᱟ ᱯᱟᱹᱧᱪᱤ ᱥᱮᱴ ᱦᱟᱛᱟᱣ ᱤᱧ ᱞᱟᱹᱭᱮᱫ ᱠᱟᱱ ᱛᱟᱦᱮᱱᱟ ᱚᱻ ᱦᱮᱸ ᱫᱚᱥᱼᱵᱟᱨᱳ ᱴᱤ ᱢᱮᱱᱮᱫ ᱠᱟᱱ ᱛᱟᱦᱮᱱᱟ ᱢᱤᱫ ᱥᱮᱴ ᱥᱟᱹᱲᱤ ᱵᱮᱞᱟᱭᱩᱡᱽ ᱥᱮᱴ ᱤᱧ ᱦᱟᱛᱟᱣ ᱠᱮᱭᱟ ᱦᱮᱸ ᱵᱮᱥ ᱴᱷᱤᱠ ᱜᱮᱭᱟ ᱟᱪᱪᱷᱟ ᱢᱤᱫ ᱥᱟᱶᱛᱮ ᱩᱱᱟᱹᱜ ᱜᱟᱱ ᱡᱤᱱᱤᱥ ᱦᱟᱛᱟᱣ ᱤᱧ ᱞᱟᱹᱭᱮᱫᱟ ᱛᱟᱦᱚᱞᱮ ᱠᱤᱪᱷᱩ ᱱᱚᱰᱮ ᱠᱷᱚᱱ ᱜᱚᱱᱚᱝ ᱛᱷᱚᱲᱟᱢ ᱟᱲᱟᱜ ᱟᱹᱧᱟᱹ ᱵᱮᱥ ᱟᱪᱪᱷᱟ ᱯᱷᱳᱱ ᱟᱹᱢᱟᱹᱧ ᱦᱟᱜ ᱛᱚᱵᱮ ᱯᱷᱳᱱ ᱟᱢ ᱦᱟᱜ ᱡᱚᱠᱷᱚᱱ ᱚᱱᱟ ᱠᱚ ᱠᱤᱪᱨᱤᱡ ᱠᱚᱢ ᱯᱷᱮᱰᱟ ᱛᱟᱨᱯᱚᱨᱮ ᱤᱧᱮᱢ ᱯᱷᱳᱱ ᱛᱮᱢ ᱡᱟᱱᱟᱣ ᱟᱹᱧᱟᱹ ᱡᱮ ᱟᱹᱜᱩ ᱠᱮᱫᱟᱹᱧ ᱢᱮᱱᱛᱮ ᱵᱮᱥ ᱧᱮᱞ ᱟᱹᱜᱩᱭᱟᱹᱧ ᱦᱟᱜ ᱛᱚᱵᱮ